ᱵᱤᱨᱵᱷᱩᱢ ᱨᱮᱫᱚ ᱢᱟᱨᱟᱝ ᱪᱟᱥ ᱫᱚ ᱦᱩᱭᱩᱜ ᱠᱟᱱᱟ ᱦᱩᱲᱩ ᱪᱟᱥ ᱦᱩᱲᱩ ᱪᱟᱥ ᱫᱚ ᱵᱚᱪᱷᱚᱨ ᱨᱮ ᱵᱟᱨᱫᱷᱟᱣ ᱠᱚ ᱪᱟᱥᱟ ᱠᱷᱚᱨᱟ ᱨᱮ ᱵᱚᱨᱥᱟᱨᱮ